ᱦᱮᱸ ᱚᱱᱚᱞᱤᱭᱟᱹᱣᱟᱜ ᱚᱞ ᱠᱚᱣᱟᱜ ᱚᱞ ᱫᱚ ᱤᱧ ᱠᱩᱥᱤᱭᱟᱜ ᱜᱮᱭᱟ ᱪᱮᱫᱟᱜ ᱥᱮ ᱟᱹᱰᱤ ᱢᱚᱡᱽ ᱢᱚᱡᱽ ᱠᱟᱛᱷᱟ ᱠᱚ ᱚᱞ ᱠᱟᱜᱼᱟ ᱩᱱᱠᱩᱣᱟᱜ ᱯᱷᱳᱴᱳ ᱠᱚᱦᱚᱸ ᱵᱮᱥᱜᱮ ᱧᱮᱞᱚᱜ ᱛᱟᱦᱮᱱᱟ ᱟᱨ ᱢᱚᱡᱽ ᱜᱮ ᱡᱷᱚᱛᱚ ᱜᱮᱠᱚ ᱯᱟᱲᱦᱟᱣ ᱛᱟᱦᱮᱱᱟ ᱟᱨ ᱧᱮᱞᱚᱜ ᱛᱟᱦᱮᱱᱟ ᱵᱮᱥ ᱜᱮ ᱟᱨ ᱚᱱᱟᱛᱮ ᱤᱧ ᱦᱚᱧ ᱵᱟᱲᱟᱭ ᱫᱟᱲᱮᱭᱟᱫ ᱛᱟᱦᱮᱱᱟ ᱵᱟᱹᱧ ᱫᱟᱲᱮᱭᱟᱫ ᱛᱟᱦᱮᱱᱟ ᱚᱱᱟ ᱠᱚᱦᱚᱧ ᱫᱟᱲᱮᱜᱟᱫ ᱛᱟᱦᱮᱱ ᱛᱤᱧ ᱚᱱᱚᱞᱤᱭᱟᱹᱣᱟᱜ ᱚᱞ ᱠᱚᱣᱟᱜ ᱠᱩᱥᱤᱭᱟᱜ ᱜᱤᱭᱟᱹᱧ ᱡᱷᱚᱛᱚ ᱞᱮᱠᱟᱱᱟᱜ ᱠᱚ ᱚᱞᱛᱮ ᱡᱷᱚᱛᱱᱟᱜ ᱵᱩᱡᱽ ᱞᱟᱹᱜᱤᱫ ᱛᱮᱦᱚᱸ ᱥᱩᱵᱤᱫᱷᱟ ᱦᱩᱭᱩᱜ ᱠᱟᱱᱟ ᱚᱱᱟᱛᱮ ᱤᱧ ᱦᱚᱸᱧ ᱠᱩᱥᱤᱭᱟᱜ ᱜᱮᱭᱟ